ᱦᱮᱞᱳ ᱚᱠᱚᱭ ᱯᱮ ᱞᱟᱹᱭᱮᱫᱟ ᱚ ᱟᱪᱪᱷᱟ ᱪᱮᱫ ᱞᱟᱹᱜᱤᱫ ᱵᱮᱱ ᱯᱷᱳᱱ ᱠᱟᱫᱟ ᱦᱮᱸ ᱩᱱᱤ ᱢᱟᱭ ᱦᱤᱡᱩᱜ ᱠᱟᱱᱜᱮ ᱤᱥᱠᱩᱞ ᱛᱮ ᱩᱱᱤ ᱢᱟ ᱯᱨᱟᱭ ᱜᱮᱭ ᱦᱤᱡᱩᱜ ᱠᱟᱱᱮ ᱟᱞᱮ ᱛᱚ ᱱᱚᱜᱼᱚᱭ ᱤᱥᱠᱩᱞ ᱨᱮ ᱥᱮᱭ ᱨᱚᱠᱚᱢ ᱡᱷᱚᱛᱚ ᱜᱮᱞᱮ ᱯᱟᱲᱦᱟᱣᱮᱫ ᱠᱚᱣᱟ ᱟᱫᱚ ᱟᱯᱮᱜᱮ ᱚᱠᱟ ᱞᱮᱠᱟ ᱚᱲᱟᱜ ᱨᱮ ᱜᱟᱭᱤᱰᱮᱫ ᱠᱚᱣᱟ ᱯᱮᱥᱮ ᱵᱟᱝ ᱤᱥᱠᱩᱞ ᱨᱮᱢᱟ ᱡᱟᱦᱟᱸ ᱯᱟᱲᱦᱟᱣ ᱦᱩᱭᱩᱜ ᱠᱟᱱᱟ ᱚᱱᱟ ᱠᱚᱦᱚᱸ ᱚᱲᱟᱜ ᱨᱮ ᱯᱟᱲᱦᱟᱣ ᱜᱮ ᱦᱩᱭᱩᱜᱼᱟ ᱡᱮ ᱤᱥᱠᱩᱞ ᱨᱮ ᱯᱟᱲᱦᱟᱣ ᱠᱟᱛᱮᱫ ᱜᱮ ᱦᱩᱭᱩᱜᱼᱟ ᱛᱟᱨ ᱠᱚᱱᱳ ᱢᱟᱱᱮ ᱵᱟᱹᱱᱩᱜᱼᱟ ᱢᱟᱱᱮ ᱚᱲᱟᱜ ᱨᱮᱦᱚᱸ ᱯᱟᱲᱦᱟᱣ ᱫᱚᱨᱠᱟᱨ ᱠᱟᱱᱟ ᱡᱮ ᱜᱤᱫᱽᱨᱟᱹ ᱤᱥᱠᱩᱞᱤᱧ ᱠᱩᱞᱮ ᱠᱟᱱᱟ ᱤᱥᱠᱩᱞ ᱨᱮᱜᱮ ᱯᱟᱲᱦᱟᱣ ᱦᱩᱭᱩᱜᱼᱟ ᱛᱟᱨᱯᱚᱨᱮ ᱚᱲᱟᱜ ᱨᱮ ᱵᱟᱭ ᱯᱟᱲᱦᱟᱜᱼᱟ ᱚᱱᱟ ᱫᱚ ᱟᱯᱮᱭᱟᱜ ᱜᱟᱨᱡᱮᱱᱟᱜ ᱵᱮᱯᱟᱨ ᱢᱮᱱᱟᱜᱼᱟ ᱚᱱᱟ ᱫᱚ ᱜᱟᱨᱡᱮᱱ ᱪᱮᱫᱠᱟ ᱜᱤᱫᱽᱨᱟᱹᱢ ᱜᱟᱭᱤᱰᱮᱭᱟ ᱤᱥᱠᱩᱞᱨᱮ ᱡᱟᱦᱟᱸ ᱠᱞᱟᱥ ᱥᱮ ᱡᱟᱦᱟᱸ ᱠᱚ ᱮᱢ ᱦᱩᱭᱩᱜᱼᱟ ᱚᱱᱟ ᱠᱚ ᱵᱟᱝ ᱡᱷᱚᱛᱚ ᱜᱮᱞᱮ ᱠᱚᱨᱟᱣ ᱟᱠᱚ ᱠᱟᱱᱟ ᱟᱪᱪᱷᱟ ᱴᱤᱭᱩᱥᱚᱱᱤ ᱮᱢ ᱠᱟᱛᱮᱫ ᱨᱮᱦᱚᱸ ᱠᱟᱹᱴᱤᱡ ᱚᱲᱟᱜ ᱨᱮ ᱜᱟᱭᱤᱰ ᱦᱩᱭᱩᱜᱼᱟ ᱥᱮᱭ ᱡᱮ ᱥᱩᱫᱷᱩ ᱴᱤᱭᱩᱥᱚᱱᱤ ᱥᱮᱱ ᱠᱟᱛᱮᱫ ᱦᱚᱸ ᱚᱸᱰᱮ ᱦᱚᱸᱛᱚ ᱯᱟᱲᱦᱟᱣ ᱡᱟᱦᱟᱸ ᱠᱚ ᱯᱚᱲᱟ ᱠᱚᱠᱚ ᱮᱢᱟᱭᱟ ᱚᱱᱟᱦᱚᱸ ᱠᱟᱹᱴᱤᱡ ᱚᱲᱟᱜ ᱨᱮ ᱧᱮᱞ ᱦᱩᱭᱩᱜᱼᱟ ᱟᱨ ᱜᱟᱨᱡᱮᱱ ᱦᱚᱸ ᱠᱟᱹᱴᱤᱡ ᱧᱮᱞ ᱫᱚᱨᱠᱟᱨᱟ ᱩᱱᱤᱭᱟᱜ ᱠᱷᱟᱛᱟ ᱠᱚ ᱧᱮᱞ ᱫᱚᱨᱠᱟᱨ ᱠᱟᱱᱟ ᱚᱠᱟ ᱞᱮᱠᱟ ᱚᱠᱟ ᱞᱮᱠᱟ ᱵᱷᱟᱵᱮ ᱟᱞᱮ ᱡᱮ ᱵᱟᱨᱭᱟ ᱚᱲᱟᱜ ᱨᱮᱱᱟᱜ ᱠᱟᱹᱢᱤ ᱠᱚᱞᱮ ᱮᱢᱟ ᱠᱚᱣᱟ ᱚᱱᱟ ᱠᱚᱢᱟ ᱡᱷᱚᱛᱚᱜᱮ ᱠᱚ ᱠᱚᱨᱟᱣ ᱟᱹᱜᱩᱭᱮᱫᱟ ᱱᱚᱜᱼᱚᱭ ᱟᱫᱚ ᱛᱟᱦᱞᱮ ᱚᱠᱟ ᱞᱮᱠᱟᱯᱮ ᱤᱭᱟᱹᱭᱮᱫ ᱠᱚᱣᱟ ᱵᱟᱝ ᱵᱳᱭ ᱧᱮᱞ ᱠᱟᱛᱮᱫ ᱥᱮ ᱵᱤᱱᱟᱹ ᱧᱮᱞ ᱠᱟᱛᱮᱫ ᱠᱚ ᱠᱚᱨᱟᱣ ᱟᱹᱜᱩᱭᱮᱫᱟ ᱟᱫᱚ ᱠᱷᱟᱛᱟ ᱠᱚ ᱢᱟ ᱱᱚᱜᱼᱚᱭ ᱴᱷᱤᱠ ᱜᱮ ᱟᱫᱚ ᱟᱹᱵᱤᱱ ᱫᱚ ᱵᱟᱹᱵᱤᱱ ᱧᱮᱞ ᱵᱟᱲᱟᱣ ᱠᱟᱫ ᱛᱟᱭᱟ ᱠᱤ ᱠᱷᱟᱛᱟ ᱠᱚ ᱟᱞᱮ ᱫᱚ ᱴᱤᱪᱟᱨ ᱟᱞᱮ ᱫᱚ ᱜᱤᱫᱽᱨᱟᱹ ᱯᱟᱲᱦᱟᱣ ᱞᱟᱹᱜᱤᱫ ᱜᱮ ᱟᱞᱮᱭᱟᱜ ᱫᱚ ᱠᱟᱹᱢᱤ ᱟᱨ ᱪᱤᱠᱟᱹᱛᱮ ᱵᱟᱞᱮ ᱯᱟᱲᱦᱟᱣᱮᱫ ᱠᱚᱣᱟ ᱱᱚᱜᱼᱚᱭ ᱛᱚ ᱵᱷᱟᱹᱜᱤ ᱜᱮ ᱱᱚᱜᱼᱚᱭ ᱛᱚ ᱡᱷᱚᱛᱚ ᱜᱤᱫᱽᱨᱟᱹ ᱜᱮ ᱱᱚᱜᱼᱚᱭ ᱵᱷᱟᱹᱜᱤ ᱟᱫᱚ ᱟᱹᱵᱤᱱᱤᱡ ᱜᱤᱫᱽᱨᱟᱹ ᱫᱚ ᱦᱟᱸᱜ ᱚᱠᱟ ᱞᱮᱠᱟ ᱦᱟᱸᱜ ᱢᱟᱱᱮ ᱛᱤᱱᱟᱹᱜᱴᱟ ᱤᱥᱠᱩᱞ ᱢᱟᱭ ᱦᱤᱡᱩᱜ ᱠᱟᱱ ᱯᱟᱲᱦᱟᱜ ᱢᱟᱭ ᱯᱟᱲᱦᱟᱜ ᱠᱟᱱ ᱚᱠᱟ ᱞᱮᱠᱟᱭ ᱯᱷᱟᱸᱠᱤᱭ ᱫᱟ ᱦᱟᱸᱜ ᱚᱱᱟ ᱟᱹᱵᱤᱱ ᱠᱟᱹᱴᱤᱡ ᱵᱷᱟᱜᱮ ᱪᱮᱦᱨᱟ ᱧᱮᱞᱮᱵᱤᱱ ᱟᱹᱵᱤᱱᱤᱡ ᱜᱤᱫᱽᱨᱟᱹ ᱟᱹᱵᱤᱱ ᱛᱮ ᱡᱩᱫᱤ ᱵᱟᱹᱵᱤᱱ ᱜᱟᱭᱤᱰ ᱞᱮᱠᱷᱟᱱ ᱫᱚ ᱴᱤᱪᱟᱨᱟᱜ ᱫᱚ ᱪᱮᱫ ᱴᱤᱪᱟᱨᱟᱜ ᱫᱚ ᱤᱥᱠᱩᱞᱮ ᱥᱮᱴᱮᱨᱮᱱᱟ ᱯᱚᱲᱟᱭ ᱠᱚᱨᱟᱣᱟ ᱚᱱᱟ ᱠᱚᱜᱮ ᱤᱭᱟᱹ ᱛᱟᱠᱚ ᱠᱟᱹᱢᱤ ᱛᱟᱠᱚ ᱟᱞᱮ ᱫᱚ ᱜᱤᱫᱽᱨᱟᱹ ᱯᱟᱲᱦᱟᱣ ᱜᱮᱛᱟᱞᱮ ᱠᱟᱹᱢᱤ ᱚ ᱢᱤᱫ ᱵᱮᱲᱟ ᱫᱚ ᱠᱟᱹᱴᱤᱡ ᱜᱤᱫᱽᱨᱟᱹ ᱞᱚᱠᱠᱷᱚ ᱠᱟᱛᱮᱫ ᱫᱚᱦᱚ ᱫᱚᱨᱠᱟᱨ ᱠᱟᱱᱟ ᱢᱤᱫ ᱵᱮᱲᱟ ᱫᱚ ᱡᱟᱦᱟᱸ ᱞᱮᱠᱟ ᱠᱟᱛᱮᱫ ᱡᱟᱦᱟᱸ ᱞᱮᱠᱟᱛᱮ ᱢᱤᱫ ᱵᱮᱲᱟ ᱫᱚ ᱱᱤᱡᱮᱨᱟᱜ ᱢᱮᱫ ᱥᱟᱢᱟᱝᱨᱮ ᱜᱤᱫᱽᱨᱟᱹ ᱠᱟᱹᱡ ᱫᱩᱲᱩᱵ ᱫᱚᱨᱠᱟᱨ ᱠᱟᱱᱟ ᱱᱤᱡᱮᱨ ᱥᱟᱢᱟᱝ ᱨᱮ ᱡᱩᱫᱤ ᱜᱤᱫᱽᱨᱟᱹ ᱵᱟᱢ ᱫᱩᱲᱩᱵ ᱫᱟᱲᱮᱭᱟᱭᱟ ᱚᱦᱚᱢ ᱵᱩᱡᱽ ᱠᱮᱭᱟ ᱱᱩᱭ ᱜᱤᱫᱽᱨᱟᱹ ᱚᱠᱟ ᱞᱮᱠᱟ ᱵᱷᱟᱵᱽᱛᱮ ᱢᱟᱱᱮ ᱪᱮᱫᱠᱟ ᱜᱤᱫᱽᱨᱟᱹᱣᱟᱜ ᱠᱟᱹᱴᱤᱡ ᱫᱨᱤᱥᱴᱤ ᱵᱷᱚᱝᱜᱤ ᱧᱮᱞ ᱠᱟᱛᱮᱫ ᱦᱚᱸᱛᱚ ᱵᱩᱡᱷᱟᱹᱣ ᱫᱚᱨᱠᱟᱨ ᱠᱟᱱᱟ ᱪᱮᱫᱠᱟᱱ ᱜᱤᱫᱽᱨᱟᱹ ᱟᱨ ᱤᱥᱠᱩᱞ ᱨᱮᱢᱟ ᱱᱚᱜᱼᱚᱭ ᱵᱷᱟᱜᱮ ᱜᱮ ᱦᱟᱸᱜ ᱤᱥᱠᱩᱞ ᱨᱮᱦᱟᱸᱜ ᱟᱨ ᱴᱷᱤᱠ ᱟᱪᱷᱮ ᱧᱮᱞ ᱟᱹᱞᱤᱧ ᱠᱟᱹᱴᱤᱡ ᱞᱤᱧ ᱪᱮᱥᱴᱟᱭᱟ ᱩᱱᱤ ᱤᱭᱟᱹ ᱞᱟᱹᱜᱤᱫ ᱠᱟᱹᱴᱤᱡ ᱟᱵᱤᱱ ᱦᱚᱸ ᱚᱲᱟᱜ ᱨᱮ ᱠᱟᱹᱴᱤᱡ ᱥᱟᱥᱚᱱ ᱧᱚᱜᱮ ᱵᱤᱱ ᱦᱮᱸ ᱟᱨ ᱦᱮᱸ ᱦᱮᱸ ᱚ ᱟᱪᱪᱷᱟ ᱧᱮᱞ ᱟᱹᱞᱤᱧ ᱪᱮᱥᱴᱟᱭᱟᱞᱤᱧ ᱟᱨ ᱟᱹᱵᱤᱱ ᱦᱚᱸ ᱠᱟᱹᱴᱤᱡ ᱧᱮᱞᱮᱵᱤᱱ ᱟᱹᱵᱤᱱᱤᱡ ᱜᱤᱫᱽᱨᱟᱹ ᱪᱮᱛᱟᱱᱨᱮ ᱟᱹᱵᱤᱱ ᱠᱟᱹᱡ ᱫᱟᱭᱤᱛᱛᱚ ᱛᱟᱦᱮᱱ ᱫᱚᱨᱠᱟᱨ ᱠᱟᱱᱟ ᱟᱨ ᱥᱩᱫᱷᱩ ᱡᱮ ᱴᱤᱪᱟᱨ ᱴᱷᱮᱱ ᱥᱩᱫᱷᱩ ᱟᱲᱟᱜ ᱞᱮᱠᱷᱟᱱ ᱫᱚ ᱵᱟᱝ ᱜᱟᱱᱚᱜᱼᱟ ᱱᱤᱡᱮᱭᱤᱡ ᱜᱤᱫᱽᱨᱟᱹ ᱱᱤᱡᱮ ᱛᱮᱦᱚᱸ ᱠᱟᱹᱴᱤᱡ ᱠᱟᱹᱴᱤᱡ ᱞᱚᱠᱠᱷᱚ ᱫᱚᱨᱠᱟᱨ ᱠᱟᱱᱟ ᱢᱟᱱᱮ ᱪᱮᱫᱠᱟ ᱱᱚᱜᱼᱚᱭ ᱛᱚ ᱩᱱᱟᱹᱜ ᱜᱤᱫᱽᱨᱟᱹ ᱟᱨ ᱠᱮᱞᱟᱥ ᱨᱮᱫᱚ ᱱᱚᱜᱼᱚᱭ ᱛᱚ ᱵᱷᱟᱜᱮ ᱜᱮᱠᱚ ᱤᱭᱟᱹᱭᱫᱟ ᱟᱞᱮᱭᱟᱜ ᱫᱚ ᱠᱟᱹᱢᱤ ᱫᱚ ᱵᱤᱵᱷᱤᱱᱱᱚ ᱜᱤᱫᱽᱨᱟᱹ ᱯᱟᱲᱦᱟᱣ ᱜᱮᱛᱟᱞᱮ ᱠᱟᱹᱢᱤ ᱛᱚ ᱚᱱᱟ ᱵᱟᱝ ᱵᱟᱝ ᱵᱟᱝ ᱚᱱᱟ ᱫᱚ ᱢᱟᱥᱴᱟᱨᱫᱟ ᱥᱮ ᱢᱮᱰᱟᱢᱟᱜ ᱫᱚ ᱚᱱᱟ ᱠᱚᱫᱚ ᱪᱮᱫ ᱦᱚᱸ ᱯᱨᱚᱵᱽᱞᱮᱢ ᱫᱚ ᱵᱟᱹᱱᱩᱜᱼᱟ ᱜᱤᱫᱽᱨᱟᱹ ᱴᱷᱮᱱ ᱠᱟᱹᱡ ᱤᱭᱟᱹ ᱦᱩᱭᱩᱜᱼᱟ ᱟᱹᱵᱤᱱ ᱵᱤᱱ ᱞᱟᱹᱭᱫᱟ ᱴᱷᱤᱠᱟᱹᱱ ᱜᱮ ᱤᱭᱟᱹ ᱡᱮ ᱴᱤᱭᱩᱥᱚᱱ ᱵᱟᱨᱭᱟ ᱢᱮᱱᱟᱜᱼᱟ ᱤᱥᱠᱩᱞ ᱴᱷᱤᱠ ᱨᱮ ᱦᱤᱡᱩᱜ ᱟᱭ ᱛᱟᱨ ᱢᱚᱫᱽᱫᱷᱮ ᱜᱮ ᱠᱟᱹᱴᱤᱡ ᱜᱤᱫᱽᱨᱟᱹ ᱪᱮᱛᱟᱱ ᱨᱮ ᱠᱟᱹᱡ ᱤᱭᱟᱹ ᱛᱟᱦᱮᱱ ᱫᱚᱨᱠᱟᱨ ᱠᱟᱱᱟ ᱢᱟᱱᱮ ᱜᱤᱫᱽᱨᱟᱹ ᱫᱚ ᱪᱮᱫ ᱜᱤᱫᱽᱨᱟᱹ ᱫᱚ ᱡᱚᱛᱚ ᱜᱷᱟᱹᱲᱤᱡ ᱜᱤᱫᱽᱨᱟᱹ ᱤᱭᱟᱹ ᱨᱮᱢ ᱛᱟᱦᱮᱱᱟ ᱛᱚᱛᱚ ᱜᱷᱟᱹᱲᱤᱡ ᱜᱮ ᱤᱭᱟᱹᱜ ᱟᱭ ᱛᱟᱨᱯᱚᱨᱮ ᱜᱤᱫᱽᱨᱟᱹ ᱫᱚ ᱟᱡ ᱛᱮᱜᱮ ᱱᱚᱜᱼᱚᱭ ᱡᱮᱢᱚᱱ ᱦᱚᱨᱛᱮ ᱦᱤᱡᱩᱜ ᱠᱟᱱᱟᱭ ᱨᱩᱣᱟᱹᱲ ᱠᱟᱱᱟᱭ ᱩᱱ ᱨᱮᱜᱮ ᱦᱳᱭᱛᱳ ᱩᱱᱤ ᱜᱤᱫᱽᱨᱟᱹ ᱴᱷᱤᱠ ᱴᱟᱭᱤᱢᱨᱮ ᱥᱮᱴᱮᱨᱚᱜ ᱟᱭ ᱥᱮ ᱵᱟᱝ ᱚᱲᱟᱜ ᱦᱮᱸ ᱛᱤᱱᱴᱟ ᱨᱮᱜᱮᱞᱮ ᱪᱷᱩᱴᱤ ᱠᱚᱣᱟ ᱦᱮᱸ ᱟᱪᱪᱷᱟ ᱟᱪᱪᱷᱟ ᱟᱪᱪᱷᱟ ᱟᱞᱚᱵᱤᱱ ᱵᱮᱥᱛᱚᱜᱼᱟ ᱱᱤᱭᱟᱹ ᱤᱭᱟᱹ ᱨᱮᱫᱚ ᱱᱤᱭᱟᱹ ᱮᱠᱡᱟᱢ ᱨᱮᱫᱚ ᱦᱟᱸᱜ ᱵᱷᱟᱹᱜᱤ ᱜᱮ ᱦᱟᱸᱜ ᱨᱮᱡᱟᱞᱴᱟᱭ ᱢᱟ ᱵᱷᱟᱹᱜᱤ ᱧᱚᱜ ᱡᱩᱫᱤᱧ ᱧᱮᱞᱮ ᱠᱟᱱᱟ ᱦᱟᱜ ᱟᱹᱵᱤᱱ ᱦᱚᱸ ᱴᱷᱤᱠ ᱥᱟᱺᱦᱤᱡ ᱤᱭᱟᱹᱭ ᱵᱤᱱ ᱟᱪᱪᱷᱟ ᱤᱱᱠᱟᱹᱜᱮ ᱛᱟᱦᱞᱮ ᱟᱫᱚ ᱪᱮᱥᱴᱟᱭᱟᱹᱧ ᱦᱟᱸᱜ ᱱᱤᱭᱟᱹ ᱮᱠᱡᱟᱢ ᱨᱮᱫᱚ ᱵᱷᱟᱜᱮᱞᱤᱧ ᱨᱮᱡᱟᱞᱴ ᱦᱚᱪᱚᱭᱮᱭᱟ ᱴᱷᱤᱠ ᱜᱮᱭᱟ ᱛᱟᱦᱞᱮ ᱦᱮᱸ ᱦᱮᱸ ᱴᱷᱤᱠ ᱜᱮ ᱡᱚᱦᱟᱨ ᱜᱮ ᱦᱮᱸ ᱦᱮᱸ